ᱤᱧᱟᱹᱜ ᱫᱚᱠᱠᱷᱚᱛᱟ ᱫᱚ ᱱᱤᱭᱟᱹ ᱜᱮ ᱠᱟᱛᱷᱟ ᱤᱥᱴᱤᱪ ᱥᱤᱞᱟᱹᱭ ᱟᱨ ᱱᱚᱶᱟ ᱥᱤᱞᱟᱹᱭ ᱫᱚ ᱤᱧ ᱦᱩᱰᱤᱧ ᱵᱮᱞᱟ ᱠᱷᱚᱱᱜᱤᱧ ᱪᱮᱫ ᱟᱠᱟᱫᱟ ᱤᱧᱨᱮᱱ ᱫᱤᱫᱤᱢᱚᱱᱤ ᱩᱱᱤ ᱴᱷᱮᱱ ᱠᱷᱚᱱ ᱥᱤᱞᱟᱭ ᱫᱤᱫᱤᱢᱚᱱᱤ ᱴᱷᱮᱱ ᱠᱷᱚᱱ ᱟᱨ ᱚᱱᱟ ᱥᱤᱞᱟᱹᱭ ᱫᱚ ᱤᱧ ᱫᱚ ᱟᱹᱰᱤ ᱟᱸᱴ ᱜᱤᱧ ᱠᱩᱥᱤᱭᱟᱜᱼᱟ ᱡᱮᱢᱚᱱ ᱠᱟᱛᱷᱟ ᱤᱥᱴᱤᱪ ᱥᱮ ᱜᱩᱡᱨᱟᱴᱷᱤ ᱱᱚᱶᱟ ᱵᱟᱱᱟᱨ ᱥᱤᱞᱟᱹᱭ ᱜᱤᱧ ᱵᱟᱲᱟᱭᱟ ᱟᱨ ᱜᱤᱫᱽᱨᱟᱹ ᱠᱷᱚᱱ ᱜᱤᱧ ᱪᱮᱫ ᱟᱹᱜᱩ ᱟᱠᱟᱫᱟ ᱟᱨ ᱦᱟᱨᱟ ᱠᱟᱛᱮᱫ ᱦᱚᱸ ᱡᱚᱠᱷᱚᱱ ᱴᱮᱨᱱᱤᱝ ᱮᱨᱱᱟᱜ ᱦᱚᱸ ᱢᱤᱫᱴᱟᱝ ᱥᱩᱡᱳᱠ ᱤᱧ ᱧᱟᱢ ᱠᱮᱫᱟ ᱟᱨ ᱤᱧ ᱴᱮᱨᱱᱤᱝ ᱮᱱᱟ ᱟᱨᱚ ᱴᱮᱨᱱᱤᱝ ᱠᱟᱛᱮᱫ ᱦᱚᱸ ᱥᱟᱴᱚᱯᱷᱤᱠᱮᱴ ᱤᱧ ᱧᱟᱢ ᱠᱮᱫᱟ ᱚᱱᱟ ᱛᱟᱭᱚᱢ ᱟᱨ ᱤᱧ ᱤᱧᱟᱹᱜ ᱟᱹᱛᱩ ᱠᱚᱨᱮᱱ ᱤᱧ ᱨᱮᱱ ᱠᱟᱹᱠᱤᱢᱟ ᱟᱨ ᱱᱟᱱᱟ ᱟᱨ ᱵᱚᱭᱦᱟ ᱠᱚ ᱤᱧ ᱴᱷᱮᱱ ᱠᱷᱚᱱ ᱟᱭᱢᱟ ᱦᱚᱲ ᱱᱚᱶᱟ ᱜᱩᱡᱨᱟᱴᱷᱤ ᱥᱤᱞᱟᱹᱭ ᱠᱚ ᱪᱮᱫ ᱟᱠᱟᱫᱟ ᱟᱨᱤᱧ ᱪᱮᱫ ᱟᱠᱟᱫ ᱠᱚᱣᱟ ᱟᱹᱰᱤ ᱨᱟᱹᱥᱠᱟᱹ ᱥᱟᱞᱟᱜ ᱟᱨ ᱤᱧ ᱦᱚᱧ ᱨᱟᱹᱥᱠᱟᱹᱜᱼᱟ ᱡᱮ ᱦᱮᱸ ᱤᱧ ᱨᱟᱹᱥᱠᱟᱹ ᱟᱹᱧ ᱱᱚᱶᱟ ᱦᱚᱛᱛᱮ ᱡᱮ ᱤᱧ ᱪᱮᱫ ᱠᱟᱛᱮ ᱟᱨᱚ ᱮᱴᱟᱜ ᱠᱚᱧ ᱪᱮᱫ ᱫᱟᱲᱮ ᱟᱠᱟᱫ ᱠᱚᱣᱟ ᱟᱨ ᱱᱚᱝᱠᱟᱱᱟᱜ ᱥᱩᱡᱳᱜ ᱫᱚ ᱵᱚᱞᱚᱠ ᱨᱮᱦᱚᱧ ᱧᱟᱢ ᱞᱮᱫᱟ ᱴᱮᱨᱱᱤᱝ ᱨᱮᱭᱟᱜ ᱟᱨᱤᱧ ᱴᱮᱨᱱᱤᱝ ᱟᱠᱟᱱᱟ ᱴᱮᱨᱱᱤᱝ ᱛᱟᱭᱚᱢ ᱤᱧ ᱡᱚᱠᱷᱚᱱ ᱯᱨᱚᱰᱟᱠᱴ ᱤᱧ ᱵᱮᱱᱟᱣ ᱠᱮᱫᱟ ᱟᱨ ᱡᱟᱦᱟᱸᱭ ᱠᱚᱦᱚᱧ ᱵᱮᱱᱟᱣ ᱦᱚᱪᱚ ᱠᱮᱫ ᱠᱚᱣᱟ ᱟᱨ ᱚᱱᱟ ᱛᱟᱭᱱᱚᱢ ᱢᱤᱫᱴᱟᱱ ᱮᱱ ᱡᱤ ᱭᱳ ᱛᱚᱨᱚᱯᱷ ᱠᱷᱚᱱ ᱤᱧ ᱫᱚ ᱢᱤᱫᱴᱟᱝ ᱢᱮᱞᱟ ᱨᱮᱭᱟᱜ ᱥᱩᱡᱳᱜ ᱤᱧ ᱧᱟᱢ ᱞᱮᱫᱟ ᱚᱱᱟ ᱫᱚ ᱫᱤᱞᱞᱤ ᱦᱟᱴᱨᱮ ᱟᱨ ᱚᱸᱰᱮ ᱤᱧ ᱫᱚ ᱫᱚᱥ ᱫᱤᱱ ᱤᱧ ᱢᱮᱞᱟ ᱞᱮᱫᱟ ᱟᱹᱰᱤ ᱨᱟᱹᱥᱠᱟᱹ ᱥᱟᱞᱟᱜ ᱟᱹᱰᱤ ᱢᱚᱸᱡᱽ ᱟᱭᱢᱟ ᱦᱚᱲ ᱚᱸᱰᱮ ᱯᱨᱚᱛᱤ ᱵᱚᱱᱫᱤ ᱥᱮ ᱟᱭᱢᱟ ᱫᱤᱥᱚᱢ ᱨᱮᱱ ᱥᱟᱞᱟᱜ ᱤᱧ ᱧᱟᱯᱟᱢ ᱞᱮᱱᱟ ᱟᱨ ᱥᱟᱱᱟᱢ ᱠᱚ ᱥᱟᱞᱟᱜ ᱱᱚᱶᱟ ᱨᱟᱹᱥᱠᱟᱹᱧ ᱦᱟᱹᱴᱤᱧ ᱞᱮᱫᱟ ᱟᱨ ᱩᱱ ᱠᱩᱣᱟᱜ ᱯᱨᱚᱰᱟᱠᱴ ᱦᱚᱧ ᱧᱮᱞ ᱠᱮᱫᱟ ᱟᱨ ᱚᱵᱷᱤᱜᱚᱛᱟ ᱦᱩᱭ ᱮᱱ ᱛᱤᱧᱟᱹ ᱟᱨ ᱱᱚᱝᱠᱟᱜᱮ ᱟᱨᱦᱚᱸ ᱥᱟᱱᱛᱤᱱᱤᱠᱮᱛᱚᱱ ᱢᱮᱞᱟ ᱨᱮᱦᱚᱸ ᱢᱮᱞᱟᱨᱮ ᱫᱩᱲᱩᱵᱽ ᱞᱟᱹᱜᱤᱫ ᱥᱮ ᱠᱤᱨᱤᱧ ᱟᱹᱠᱷᱨᱤᱧ ᱞᱟᱹᱜᱤᱫ ᱢᱤᱫᱴᱟᱱ ᱥᱩᱡᱳᱜ ᱤᱧ ᱧᱟᱢ ᱞᱮᱫᱟ ᱩᱱ ᱨᱮᱦᱚᱸ ᱟᱭᱢᱟ ᱡᱤᱱᱤᱥ ᱤᱧ ᱟᱹᱠᱷᱨᱤᱧ ᱞᱮᱫᱟ ᱟᱨᱤᱧ ᱥᱮᱞᱮᱫ ᱞᱮᱱᱟ ᱱᱤᱛᱦᱚᱸ ᱤᱧ ᱚᱱᱟ ᱠᱚᱧ ᱠᱟᱹᱢᱤᱭᱮᱫ ᱜᱮᱭᱟ ᱟᱨ ᱡᱟᱦᱟᱸᱭ ᱠᱚ ᱚᱰᱟᱨ ᱨᱮᱠᱚ ᱮᱢᱟᱹᱧᱟ ᱵᱞᱟᱣᱩᱡ ᱠᱚ ᱪᱟᱫᱚᱨ ᱠᱚ ᱥᱟᱹᱲᱤ ᱠᱚ ᱟᱨ ᱱᱚᱶᱟ ᱠᱚᱸᱦᱚᱸ ᱤᱧᱤᱧ ᱥᱤᱞᱟᱹᱭᱮᱫᱟ ᱟᱨ ᱡᱚᱛᱚ ᱠᱚᱜᱮ ᱤᱧᱟᱹᱜ ᱥᱤᱞᱟᱹᱭ ᱠᱚ ᱠᱩᱥᱤᱭᱟᱜ ᱠᱟᱱᱛᱮ ᱟᱨᱦᱚᱸ ᱥᱤᱞᱟᱹᱭ ᱠᱚ ᱟᱹᱜᱩ ᱦᱚᱴᱚ ᱟᱹᱧ ᱜᱮᱭᱟ ᱟᱨᱤᱧ ᱥᱤᱞᱟᱹᱭᱮᱫ ᱠᱟᱱ ᱜᱮᱭᱟ ᱱᱚᱶᱟ ᱠᱚ ᱠᱟᱹᱢᱤ ᱠᱟᱛᱮᱫ ᱤᱧ ᱚᱲᱟᱜ ᱨᱮ ᱡᱟᱣᱜᱮ ᱤᱧᱟᱹᱜ ᱠᱟᱹᱴᱤᱡ ᱨᱳᱡᱽᱜᱟᱨ ᱦᱚᱸ ᱦᱩᱭᱩᱜ ᱠᱟᱱ ᱛᱤᱧᱟᱹ ᱟᱨ ᱡᱟᱦᱟᱸᱭ ᱠᱚᱠᱚ ᱥᱤᱞᱟᱹᱭ ᱦᱚᱪᱚᱧ ᱠᱷᱟᱱ ᱩᱱᱠᱩ ᱦᱚᱸ ᱟᱹᱰᱤ ᱨᱟᱹᱥᱠᱟᱹ ᱥᱟᱞᱟᱜ ᱡᱤᱱᱤᱥ ᱠᱚ ᱠᱩᱥᱤᱭᱟᱜ ᱠᱟᱱᱟ ᱚᱱᱟᱛᱮ ᱤᱧᱦᱚᱸ ᱟᱹᱰᱤ ᱨᱟᱥᱠᱟᱹᱧ ᱵᱩᱡᱟ ᱱᱚᱝᱠᱟ ᱜᱮ ᱤᱧᱤᱧ ᱥᱤᱞᱟᱹᱭ ᱮᱫᱟ ᱟᱨ ᱱᱚᱶᱟ ᱠᱚᱸᱦᱚ ᱡᱮᱢᱚᱱ ᱱᱚᱶᱟ ᱥᱤᱞᱟᱹᱭ ᱟᱨᱚ ᱮᱴᱟᱜ ᱦᱚᱲ ᱠᱚ ᱟᱨᱚᱧ ᱦᱟᱹᱴᱤᱧ ᱫᱟᱲᱮ ᱟᱠᱚ ᱱᱚᱶᱟ ᱠᱚᱸᱦᱚ ᱤᱧᱟᱹᱜ ᱪᱮᱥᱴᱟ ᱢᱮᱱᱟᱜᱼᱟ ᱟᱨᱤᱧ ᱪᱮᱥᱴᱟᱭᱟ ᱟᱨᱤᱧ ᱞᱟᱹᱭ ᱟᱠᱚ ᱜᱮᱭᱟ